ᱤᱧ ᱨᱮᱱ ᱜᱤᱫᱽᱨᱟᱹ ᱠᱚ ᱤᱛᱩᱱ ᱟᱥᱲᱟ ᱨᱮ ᱵᱷᱩᱨᱛᱤ ᱡᱚᱠᱷᱮᱡ ᱵᱷᱩᱨᱛᱤ ᱯᱷᱤ ᱞᱮᱠᱟ ᱛᱮᱫᱚ ᱠᱟᱹᱣᱰᱤ ᱮᱢ ᱦᱳᱭᱳᱜᱼᱟ ᱯᱷᱤ ᱠᱚᱫᱚ ᱟᱭᱢᱟ ᱵᱟᱠᱷᱨᱟ ᱠᱚ ᱦᱟᱛᱟᱣᱟ ᱡᱮᱞᱮᱠᱟ ᱤᱛᱩᱱ ᱟᱥᱲᱟ ᱞᱟᱹᱜᱤᱫ ᱟᱸᱜᱽᱨᱚᱵ ᱯᱚᱛᱚᱵ ᱯᱚᱛᱚᱵ ᱢᱩᱨᱟᱹᱭ ᱵᱤᱡᱽᱞᱤ ᱵᱟᱛᱤ ᱮᱢᱟᱱ ᱛᱮᱭᱟᱜ